ᱥᱟᱱᱛᱟᱲ ᱯᱟᱹᱨᱥᱤ ᱨᱮᱱᱟᱜ ᱩᱨᱜᱟᱹᱱ ᱫᱚ ᱦᱩᱭᱩᱜ ᱠᱟᱱᱟ ᱢᱤᱫᱴᱟᱝ ᱥᱟᱱᱛᱟᱲ ᱯᱟᱹᱨᱥᱤ ᱫᱚ ᱟᱹᱰᱤ ᱥᱚᱨᱚᱞᱟ ᱥᱚᱨᱚᱞ ᱯᱟᱹᱨᱥᱤ ᱠᱟᱱᱟ ᱡᱮᱴᱟ ᱟᱹᱵᱩ ᱟᱭᱢᱟ ᱨᱚᱠᱚᱢ ᱟᱲᱟᱝ ᱟᱹᱰᱤ ᱢᱚᱡᱽ ᱟᱲᱟᱝ ᱠᱟᱱᱟ ᱟᱨ ᱨᱚᱲᱛᱮᱦᱚᱸ ᱟᱹᱰᱤ ᱥᱤᱵᱤᱞ ᱥᱚᱲᱚᱢᱜᱮ ᱵᱩᱡᱷᱟᱹᱜᱼᱟ ᱟᱨ ᱟᱸᱡᱚᱢᱛᱮ ᱦᱚᱸ ᱟᱹᱰᱤ ᱢᱚᱡᱽᱜᱮ ᱟᱸᱡᱚᱢᱚᱜᱼᱟ ᱥᱟᱱᱛᱟᱲ ᱯᱟᱹᱨᱥᱤ ᱨᱮᱫᱚ ᱟᱭᱢᱟ ᱨᱚᱠᱚᱢ ᱢᱚᱡᱽᱜᱮ ᱤᱭᱟᱹ ᱢᱮᱱᱟᱜᱼᱟ ᱡᱮᱢᱚᱱ ᱥᱟᱱᱛᱟᱲ ᱯᱟᱹᱨᱥᱤᱛᱮ ᱫᱚ ᱟᱹᱰᱤ ᱡᱚᱛᱚ ᱦᱚᱲᱜᱮ ᱟᱹᱰᱤ ᱢᱚᱡᱽ ᱩᱥᱟᱹᱨᱟᱛᱮ ᱠᱚ ᱪᱮᱫ ᱫᱟᱲᱮᱭᱟᱜᱼᱟ ᱥᱟᱱᱛᱟᱲ ᱯᱟᱹᱨᱥᱤ ᱫᱚ ᱟᱹᱰᱤ ᱥᱚᱨᱚᱞᱼᱟᱱ ᱵᱷᱟᱥᱟ ᱠᱟᱱᱟ ᱯᱟᱹᱨᱥᱤ ᱠᱟᱱᱟ ᱡᱟᱦᱟᱸ ᱟᱵᱚ ᱟᱵᱚ ᱫᱷᱟᱹᱨᱛᱤᱨᱮ ᱟᱭᱟᱢ ᱟᱭᱢᱟ ᱰᱷᱮᱨ ᱦᱚᱲ ᱥᱟᱱᱛᱟᱲ ᱦᱚᱲ ᱦᱮᱱᱟᱜ ᱵᱚᱱᱟ ᱟᱨᱦᱚ ᱮᱴᱟᱜ ᱮᱴᱟᱜ ᱱᱤᱛᱚᱜ ᱮᱴᱟᱜ ᱮᱴᱟᱜ ᱡᱟᱹᱛᱤᱠᱚ ᱦᱚᱸ ᱥᱟᱱᱛᱟᱲ ᱯᱟᱹᱨᱥᱤᱨᱮ ᱟᱠᱚᱨᱥᱚᱱᱚᱜ ᱠᱟᱱᱟᱠᱚ ᱥᱟᱱᱛᱟᱲ ᱯᱟᱹᱨᱥᱤ ᱪᱤᱫ ᱞᱟᱹᱜᱤᱫ ᱟᱹᱰᱤ ᱦᱩᱠ ᱱᱤᱛᱚᱜᱠᱚ ᱟᱠᱚᱨᱥᱚᱱᱚᱜ ᱠᱟᱱᱟᱠᱚ ᱥᱟᱱᱛᱟᱲ ᱯᱟᱹᱨᱥᱤ ᱵᱟᱠᱷᱨᱟᱛᱮ ᱱᱤᱛᱚᱜ ᱟᱹᱰᱤᱠᱚ ᱪᱤᱼᱪᱤᱫ ᱠᱚ ᱢᱮᱱᱮᱫᱟ ᱥᱟᱱᱛᱟᱲ ᱯᱟᱹᱨᱥᱤ ᱱᱚᱛᱚᱜ ᱟᱹᱰᱤ ᱢᱚᱡᱽ ᱟᱹᱰᱤ ᱢᱚᱡᱽ ᱠᱚ ᱢᱚᱱᱮᱭᱮᱫᱟ ᱥᱟᱱᱛᱟᱲ ᱯᱟᱹᱨᱥᱤ ᱟᱹᱰᱤ ᱡᱳᱨᱠᱚ ᱠᱩᱥᱤᱭᱟᱜ ᱠᱟᱱᱟ ᱱᱤᱭᱟᱹᱜᱮ ᱤᱧᱟᱹᱜ ᱥᱟᱱᱛᱟᱲ ᱯᱟᱹᱨᱥᱤ ᱡᱟᱦᱟᱸ ᱤᱧᱴᱷᱮᱱᱫᱚ ᱟᱹᱰᱤ ᱨᱤᱡᱷᱟᱹᱣᱼᱟᱱᱟᱜ ᱥᱟᱱᱛᱟᱲ ᱯᱟᱹᱨᱥᱤ ᱟᱹᱰᱤ ᱥᱚᱨᱚᱞ ᱟᱹᱰᱤ ᱢᱚᱡᱽ ᱥᱟᱱᱛᱟᱲ ᱯᱟᱹᱨᱥᱤ ᱟᱹᱰᱤ ᱥᱚᱴᱷᱤᱠᱤᱧ ᱟᱹᱭᱠᱟᱹᱣᱮᱫᱟ